ᱤᱧᱟᱹᱜ ᱴᱚᱴᱷᱟ ᱢᱮᱱᱫᱚ ᱟᱡᱚᱫᱤᱭᱟᱹ ᱵᱩᱨᱩ ᱨᱮᱱᱟᱜ ᱥᱚᱱᱟᱦᱟᱨᱟ ᱟᱹᱛᱩ ᱤᱧᱟᱹᱜ ᱴᱚᱴᱷᱟ ᱥᱩᱨ ᱥᱩᱯᱩᱨ ᱢᱮᱱᱫᱚ ᱥᱚᱯᱛᱟᱠᱤᱭᱟᱹ ᱵᱟᱡᱟᱨ ᱵᱟᱞᱮ ᱢᱟᱦᱟ ᱨᱮᱫᱚ ᱦᱩᱭᱩᱜ ᱠᱟᱱᱟ ᱵᱚᱞᱚᱨᱟᱢ ᱯᱩᱨ ᱨᱮ ᱥᱟᱜᱩᱱ ᱢᱟᱦᱟ ᱨᱮᱫᱚ ᱵᱟᱠᱢᱩᱱᱰᱤ ᱵᱟᱠᱢᱩᱱᱰᱤᱨᱮ ᱦᱩᱭᱩᱜ ᱛᱟᱦᱮᱸᱫ ᱟᱨ ᱥᱟᱨᱫᱤ ᱢᱟᱦᱟ ᱨᱮᱫᱚ ᱟᱲᱥᱟᱨᱮ ᱦᱩᱭᱩᱜ ᱛᱟᱦᱮᱸᱫ ᱟᱨ ᱡᱟᱨᱩᱢ ᱨᱮᱫᱚ ᱦᱩᱭᱩᱜ ᱛᱟᱦᱮᱸᱫ ᱟᱞᱮ ᱱᱚᱣᱟ ᱥᱚᱱᱟᱦᱟᱨᱟ ᱴᱚᱴᱷᱟ ᱥᱩᱨ ᱨᱮᱜᱮ ᱢᱟᱱᱴᱟᱬᱤ ᱟᱹᱛᱩᱨᱮ ᱡᱟᱦᱟ ᱫᱚ ᱛᱤᱞᱠᱟᱹ ᱢᱳᱲ ᱠᱚ ᱢᱮᱛᱟᱜ ᱠᱟᱱᱟ ᱚᱱᱟ ᱴᱷᱮᱱ ᱦᱩᱭᱩᱜ ᱛᱟᱦᱮᱸᱫ ᱛᱚ ᱩᱝᱠᱩᱣᱟᱜ ᱩᱛᱩ ᱢᱮᱱᱛᱮᱫᱚ ᱱᱚᱰᱮ ᱫᱚ ᱩᱱᱟᱹᱜ ᱥᱚᱵᱡᱤ ᱫᱚ ᱵᱟᱭ ᱧᱟᱢᱚᱜ ᱜᱮᱭᱟ ᱪᱮᱫᱟᱜ ᱥᱮ ᱱᱚᱣᱟ ᱵᱩᱨᱩ ᱪᱮᱛᱟᱱ ᱟᱡᱚᱫᱤᱭᱟᱹ ᱵᱩᱨᱩ ᱪᱮᱛᱟᱱ ᱩᱱᱟᱹᱜ ᱵᱷᱟᱹᱞᱤ ᱠᱷᱚᱱ ᱥᱚᱵᱡᱤ ᱪᱟᱥ ᱜᱮ ᱵᱟᱭ ᱦᱩᱭᱩᱜᱼᱟ ᱛᱚ ᱥᱚᱵᱡᱤ ᱟᱠᱟ ᱠᱷᱚᱱ ᱦᱤᱡᱩᱜᱼᱟ ᱚᱱᱟᱛᱮ ᱱᱚᱰᱮ ᱫᱚ ᱩᱱᱟᱹᱜ ᱥᱚᱵᱡᱤ ᱠᱚ ᱵᱟᱭ ᱧᱟᱢᱚᱜ ᱜᱮᱭᱟ ᱟᱨ ᱵᱚᱞᱚᱨᱟᱢᱯᱩᱨ ᱨᱮᱦᱚᱸ ᱚᱸᱰᱮ ᱫᱚ ᱤᱧ ᱫᱚ ᱵᱟᱹᱧ ᱥᱮᱱ ᱵᱟᱲᱟᱣ ᱟᱠᱟᱱᱟ ᱵᱟᱴ ᱟᱸᱡᱚᱢ ᱠᱟᱹᱫᱟᱹᱧ ᱱᱤᱭᱟᱹᱫᱤᱱ ᱱᱤᱭᱟᱹᱫᱤᱱ ᱦᱤᱞᱳᱜ ᱦᱩᱭᱩᱜᱼᱟ ᱛᱚ ᱵᱟᱹᱧ ᱥᱮᱱ ᱵᱟᱲᱟᱣ ᱠᱟᱱᱟ ᱛᱮ ᱵᱟᱹᱧ ᱵᱟᱲᱟᱭᱟ ᱪᱮᱫ ᱪᱮᱫ ᱥᱚᱵᱡᱤ ᱠᱚ ᱧᱟᱢᱚᱜᱼᱟ ᱥᱮ ᱵᱟᱝᱼᱟ ᱛᱚ ᱵᱟᱠᱢᱩᱱᱰᱤ ᱨᱮᱫᱚ ᱟᱭᱢᱟ ᱡᱚᱛᱚᱞᱮᱠᱟᱱᱟᱜ ᱥᱚᱵᱡᱤᱜᱮ ᱧᱟᱢᱚᱜᱼᱟ ᱟᱢ ᱪᱮᱫ ᱮᱢ ᱦᱟᱛᱟᱣᱼᱟ ᱦᱟᱠᱩᱢ ᱦᱟᱛᱟᱣ ᱠᱚᱣᱟ ᱥᱮ ᱠᱷᱟᱹᱥᱤ ᱡᱤᱞᱮᱢ ᱦᱟᱛᱟᱣᱟ ᱥᱮ ᱡᱚᱛᱚ ᱮᱢᱟᱱ ᱛᱮᱭᱟᱜ ᱥᱚᱵᱡᱤ ᱡᱚᱛᱚ ᱞᱮᱠᱟᱱᱟᱜ ᱜᱮ ᱧᱟᱢᱚᱜᱼᱟ ᱟᱨ ᱡᱟᱦᱟᱸᱫᱚ ᱟᱲᱥᱟᱧ ᱞᱟᱹᱭ ᱠᱮᱫᱟ ᱚᱸᱰᱮ ᱫᱚ ᱡᱮᱢᱚᱱ ᱨᱮᱸᱜᱮᱡᱽ ᱚᱨᱮᱡ ᱦᱚᱲ ᱠᱚ ᱠᱟᱴ ᱠᱚᱠᱚ ᱤᱫᱤᱭᱟ ᱚᱸᱰᱮ ᱫᱚ ᱠᱟᱴ ᱦᱚᱸ ᱟᱠᱷᱨᱤᱧᱚᱜ ᱜᱮᱭᱟ ᱢᱮᱱᱠᱷᱟᱱ ᱵᱟᱠᱢᱩᱱᱰᱤ ᱨᱮᱫᱚ ᱠᱟᱴ ᱫᱚ ᱵᱟᱭ ᱟᱠᱷᱨᱤᱧᱚᱜᱼᱟ ᱚᱸᱰᱮ ᱫᱚ ᱠᱷᱟᱞᱤ ᱵᱷᱮᱡᱤᱴᱮᱵᱚᱞᱥ ᱵᱟ ᱱᱚᱝᱠᱟᱱ ᱥᱟ ᱞᱩᱜᱽᱲᱤᱡ ᱠᱚᱜᱮ ᱧᱟᱢᱚᱜᱼᱟ ᱵᱟ ᱠᱤᱪᱨᱤᱜ ᱠᱚ ᱟᱨ ᱥᱚᱵᱡᱤ ᱠᱚᱜᱮ ᱧᱟᱢᱚᱜᱼᱟ ᱟᱨ ᱵᱤᱥᱤᱠᱤᱪᱷᱩ ᱚᱸᱰᱮ ᱫᱚ ᱠᱟᱴ ᱠᱚᱫᱚ ᱵᱟᱭ ᱟᱠᱷᱨᱤᱧᱚᱜ ᱜᱮᱭᱟ ᱟᱨ ᱟᱲᱥᱟ ᱨᱮᱫᱚ ᱡᱚᱛᱚ ᱞᱮᱠᱟᱱᱟᱜ ᱧᱟᱢ ᱜᱮᱭᱟᱢ ᱥᱚᱵᱡᱤ ᱠᱚᱦᱚᱸ ᱟᱨ ᱠᱟᱴ ᱠᱚᱦᱚᱸ ᱚᱸᱰᱮ ᱫᱚ ᱟᱠᱷᱨᱤᱧᱚᱜ ᱜᱮᱭᱟ ᱡᱮᱢᱚᱱ ᱥᱟᱱᱛᱟᱲ ᱥᱚᱢᱟᱡᱽ ᱨᱮᱫᱚ ᱟᱹᱰᱤ ᱨᱮᱸᱜᱮᱡᱽ ᱚᱨᱮᱡ ᱦᱚᱲ ᱢᱮᱱᱟᱜ ᱵᱚᱱᱟ ᱢᱮᱱᱠᱷᱟᱱ ᱡᱮᱢᱚᱱ ᱟᱫᱷᱮᱱ ᱠᱚᱫᱚ ᱠᱟᱴ ᱟᱠᱷᱨᱤᱧ ᱠᱟᱛᱮᱫ ᱜᱮ ᱩᱛᱩ ᱵᱩᱞᱩᱝ ᱥᱩᱱᱩᱢ ᱚᱱᱟ ᱠᱚᱠᱚ ᱦᱟᱛᱟᱣᱟ ᱚᱱᱟᱛᱮ ᱚᱱᱟ ᱦᱟᱴ ᱫᱚ ᱟᱹᱰᱤᱜᱮ ᱦᱚᱲ ᱠᱚ ᱥᱮᱱᱚᱜ ᱜᱮᱭᱟ ᱟᱞᱮ ᱴᱚᱴᱷᱟᱨᱮᱱ ᱦᱚᱸ ᱟᱞᱮ ᱦᱚᱸᱞᱮ ᱥᱮᱱᱚᱜ ᱜᱮᱭᱟ ᱪᱮᱫᱟᱜ ᱥᱮ ᱥᱟᱱᱛᱟᱲ ᱨᱮᱫᱚ ᱥᱟᱱᱛᱟᱲ ᱦᱚᱲ ᱫᱚ ᱟᱹᱰᱤᱜᱮ ᱨᱮᱸᱜᱮᱡᱽ ᱵᱚᱱ ᱛᱟᱦᱮᱱᱟ ᱛᱟᱣ ᱦᱤᱛᱚᱜ ᱫᱚ ᱟᱹᱰᱤᱜᱟᱱ ᱵᱚᱱ ᱯᱚᱨᱤᱵᱚᱨᱛᱚᱱ ᱟᱠᱟᱱᱟ ᱪᱮᱫᱟᱜ ᱥᱮ ᱠᱳᱱᱴᱳᱞ ᱠᱚᱨᱮᱫ ᱦᱚᱸ ᱪᱟᱣᱞᱮ ᱠᱚ ᱮᱢᱟᱣᱵᱚᱱ ᱠᱟᱱᱟ ᱞᱟᱦᱟᱛᱮᱦᱚᱸ ᱠᱚ ᱮᱢᱚᱜ ᱠᱟᱱ ᱜᱮᱭᱟ ᱛᱚ ᱩᱱᱟᱹᱜ ᱫᱚ ᱰᱷᱮᱨ ᱰᱷᱮᱨ ᱫᱚ ᱵᱟᱝᱠᱚ ᱮᱢᱚᱜ ᱠᱟᱱᱛᱟᱦᱮᱱᱟ ᱦᱤᱛᱚᱜ ᱫᱚ ᱰᱷᱮᱨ ᱧᱚᱜ ᱜᱮᱠᱚ ᱮᱢᱟ ᱵᱚᱱ ᱛᱮ ᱡᱚᱛᱚ ᱦᱚᱲ ᱜᱮᱵᱚᱱ ᱯᱚᱨᱤᱵᱚᱨᱛᱚᱱ ᱠᱟᱱᱟ ᱚᱱᱟᱛᱮ ᱡᱚᱢᱟᱜ ᱧᱩᱣᱟᱜ ᱫᱚ ᱩᱱᱟᱹᱜ ᱠᱚᱥᱴᱚ ᱵᱟᱭ ᱛᱟᱦᱮᱱᱟ ᱴᱟᱠᱟ ᱯᱚᱭᱥᱟ ᱛᱮᱫᱚ ᱟᱹᱰᱤ ᱵᱚᱱ ᱠᱚᱥᱴᱚᱜᱼᱟ ᱟᱨ ᱩᱛᱩ ᱛᱮᱭᱟᱜ ᱠᱚᱦᱚᱸ ᱟᱹᱰᱤ ᱫᱟᱢ ᱛᱟᱦᱮᱱᱟ ᱪᱮᱫᱟᱜ ᱥᱮ ᱱᱚᱣᱟ ᱠᱚᱨᱮ ᱫᱚ ᱪᱟᱥᱵᱟᱥ ᱵᱟᱝ ᱦᱩᱭᱩᱜ ᱛᱮ ᱚᱱᱟ ᱚᱸᱰᱮᱜᱮ ᱡᱚᱛᱚ ᱦᱚᱲ ᱠᱚ ᱦᱟᱛᱟᱣᱟ ᱛᱚ ᱚᱱᱟᱛᱮ ᱞᱟᱦᱟ ᱞᱟᱦᱟ ᱫᱚ ᱟᱹᱰᱤᱜᱮ ᱫᱟᱢ ᱵᱤᱥᱤ ᱛᱟᱦᱮᱱᱟ ᱚᱱᱟᱛᱮ ᱟᱹᱭᱩᱵ ᱟᱹᱭᱩᱵ ᱦᱟᱛᱟᱣ ᱞᱮᱠᱷᱟᱱ ᱫᱚ ᱦᱚᱭᱛᱳ ᱮᱠᱴᱩ ᱠᱚᱢ ᱫᱟᱢ ᱛᱮ ᱧᱟᱢᱚᱜᱼᱟ ᱛᱚ ᱪᱤᱠᱟᱹᱜᱼᱟ ᱥᱮ ᱟᱹᱭᱩᱵ ᱵᱮᱲᱟ ᱫᱚ ᱫᱟᱢ ᱠᱚᱢᱚᱜᱼᱟ ᱮᱱᱠᱷᱟᱱ ᱵᱷᱟᱹᱞᱤ ᱵᱷᱟᱹᱞᱤ ᱥᱚᱵᱡᱤ ᱠᱚᱫᱚ ᱡᱚᱛᱚ ᱠᱚ ᱦᱟᱛᱟᱣ ᱪᱟᱵᱟ ᱠᱟᱜᱼᱟ ᱢᱟᱱᱮ ᱵᱟᱪᱷᱟᱣ ᱵᱟᱪᱷᱟᱣ ᱚᱱᱟᱠᱚ ᱛᱟᱦᱮᱱᱟ ᱚᱱᱟᱜᱮ ᱨᱮᱸᱜᱮᱡᱽ ᱦᱚᱲ ᱫᱚ ᱪᱤᱠᱟᱹᱭᱟᱢ ᱵᱟᱫᱫᱷᱚᱛᱮ ᱚᱱᱟᱜᱮ ᱟᱜᱩᱭ ᱦᱩᱭᱩᱜᱼᱟ ᱚᱱᱟᱜᱮ ᱵᱟᱪᱷᱟᱣ ᱵᱟᱪᱷᱟᱣ ᱛᱮᱞᱮ ᱩᱛᱩᱭᱟ ᱱᱤᱭᱟᱹ ᱵᱟᱡᱟᱨ ᱤᱧᱟᱹᱜ ᱱᱤᱭᱟᱹ ᱵᱟᱡᱟᱨ ᱨᱮ ᱧᱟᱢᱚᱜ ᱟᱭᱴᱮᱢ ᱠᱚ ᱡᱮᱢᱚᱱ ᱠᱟᱥᱟ ᱠᱚᱦᱚᱸ ᱞᱟᱦᱟᱛᱮᱫᱚ ᱦᱳᱭᱛᱚ ᱠᱚᱢᱜᱮ ᱫᱟᱢ ᱛᱟᱦᱮᱸ ᱠᱟᱱᱟ ᱪᱮᱫᱟᱜ ᱥᱮ ᱩᱱᱟᱹᱜ ᱫᱚ ᱩᱱᱟᱹᱜ ᱫᱤᱱ ᱫᱚ ᱵᱟᱝ ᱠᱚ ᱩᱱᱟᱹᱜ ᱫᱚ ᱵᱟᱝ ᱠᱚ ᱦᱟᱛᱟᱣᱮᱫ ᱛᱟᱦᱮᱱᱟ ᱟᱨ ᱱᱮᱛᱟᱨ ᱫᱚ ᱫᱚᱢᱮ ᱠᱚ ᱦᱟᱛᱟᱣᱛᱮ ᱚᱱᱟᱛᱮ ᱠᱟᱥᱟ ᱠᱚᱨᱮᱱᱟᱜ ᱫᱟᱢ ᱦᱚᱸ ᱵᱤᱥᱤᱭᱟᱠᱟᱱᱟ ᱟᱨ ᱡᱚᱛᱚᱨᱮᱱᱟᱜ ᱫᱟᱢ ᱜᱮ ᱱᱤᱛᱚᱫ ᱫᱚ ᱵᱤᱥᱤᱭᱟᱠᱟᱱᱟ ᱪᱮᱫᱟᱜ ᱥᱮ ᱦᱚᱲ ᱵᱤᱥᱤ ᱵᱤᱥᱤ ᱠᱟᱛᱮᱫ ᱠᱚ ᱤᱭᱩᱡᱽᱫᱟ ᱚᱱᱟᱛᱮ

ᱱᱚᱣᱟ ᱫᱚ ᱱᱚᱣᱟ ᱠᱷᱚᱨᱚᱪ ᱥᱟᱧᱪᱟᱣ ᱜᱚᱱᱚᱝ ᱫᱚ ᱤᱧᱫᱚ ᱱᱤᱭᱟᱹᱜᱤᱧ ᱞᱟᱹᱭᱟ ᱟᱨ ᱱᱚᱣᱟ ᱠᱷᱚᱨᱚᱪ ᱥᱟᱧᱪᱟᱣ ᱞᱟᱹᱜᱤᱫ ᱫᱚ ᱟᱵᱚ ᱦᱚᱸ ᱫᱤᱠᱩ ᱠᱚ ᱞᱮᱠᱟ ᱡᱮᱢᱚᱱ ᱫᱤᱠᱩ ᱫᱚ ᱦᱩᱰᱤᱝ ᱢᱟᱪᱷᱟ ᱡᱟᱭᱜᱟ ᱨᱮᱜᱮ ᱟᱭᱢᱟ ᱥᱚᱵᱡᱤ ᱠᱚ ᱪᱟᱥᱟ ᱟᱨ ᱥᱟᱱᱛᱟᱲ ᱫᱚ ᱪᱮᱫᱟᱜ ᱥᱮ ᱵᱮᱵᱥᱟᱵᱚᱱ ᱞᱟᱡᱟᱜᱼᱟ ᱚᱱᱟᱛᱮ ᱥᱟᱱᱛᱟᱲ ᱦᱚᱲ ᱫᱚ ᱧᱮᱞ ᱠᱚᱢ ᱥᱮ ᱩᱱᱟᱹᱜ ᱵᱟᱝ ᱠᱚ ᱵᱮᱵᱥᱟᱭ ᱜᱮᱭᱟ ᱚᱱᱟᱛᱮ ᱤᱧ ᱞᱟᱹᱭᱟ ᱵᱟᱵᱚᱱ ᱞᱟᱡᱟᱜᱼᱟ ᱟᱵᱚ ᱦᱚᱸ ᱫᱤᱠᱩ ᱠᱚ ᱞᱮᱠᱟ ᱩᱝᱠᱩ ᱪᱮᱫ ᱞᱮᱠᱟ ᱵᱮᱵᱥᱟᱭᱟ ᱠᱚ ᱚᱱᱠᱟᱜᱮ ᱟᱵᱚ ᱦᱚᱸᱵᱚᱱ ᱵᱮᱵᱥᱟᱭᱢᱟ ᱟᱨ ᱡᱮᱢᱚᱱ ᱩᱱᱠᱩ ᱦᱩᱰᱤᱝ ᱢᱟᱪᱷᱟ ᱡᱟᱭᱜᱟ ᱨᱮᱜᱮ ᱟᱭᱢᱟ ᱠᱤᱪᱷᱩ ᱥᱚᱵᱡᱤ ᱠᱚ ᱪᱟᱥᱟ ᱚᱱᱟᱛᱮ ᱩᱱᱠᱩ ᱫᱚ ᱩᱱᱟᱹᱜ ᱩᱛᱩ ᱵᱩᱞᱩᱝ ᱠᱚᱨᱮᱱᱟᱜ ᱫᱚ ᱩᱛᱩ ᱵᱩᱞᱩᱝ ᱥᱩᱱᱩᱢ ᱚᱱᱟ ᱠᱚᱫᱚ ᱵᱟᱝ ᱠᱚ ᱠᱚᱥᱴᱚᱜ ᱜᱮᱭᱟ ᱪᱮᱫᱟᱜ ᱥᱮ ᱚᱱᱟ ᱥᱚᱵᱡᱤ ᱠᱚ ᱟᱠᱷᱨᱤᱧ ᱛᱮᱜᱮ ᱛᱚ ᱚᱱᱟ ᱩᱛᱩ ᱵᱩᱞᱩᱝ ᱩᱛᱩ ᱵᱩᱞᱩᱝ ᱥᱩᱱᱩᱢ ᱥᱟᱥᱟᱝ ᱚᱱᱟᱠᱚᱨᱮᱱᱟᱜ ᱢᱟᱛᱚ ᱠᱷᱚᱨᱚᱪᱟ ᱢᱟᱛᱚᱦᱩᱭᱩᱜ ᱠᱟᱱ ᱛᱚ ᱪᱮᱫ ᱠᱚ ᱠᱚᱥᱴᱚᱜᱼᱟ ᱟᱨ ᱟᱵᱚ ᱥᱟᱱᱛᱟᱲ ᱦᱚᱲ ᱫᱚ ᱵᱤᱨ ᱥᱮᱱᱚᱜ ᱢᱮ ᱠᱟᱴ ᱢᱟᱜᱽ ᱢᱮ ᱟᱨ ᱦᱟᱴ ᱥᱮᱱᱚᱜ ᱢᱮ ᱟᱨ ᱚᱱᱟ ᱠᱚ ᱟᱠᱷᱨᱤᱧ ᱠᱟᱛᱮᱫ ᱡᱟᱦᱟᱛᱤᱱᱟᱹᱜ ᱯᱚᱭᱥᱟ ᱦᱩᱭᱩᱜ ᱛᱟᱢᱟ ᱚᱱᱟ ᱛᱮᱜᱮ ᱩᱛᱩ ᱵᱩᱞᱩᱝ ᱥᱩᱱᱩᱢ ᱥᱟᱥᱟᱝ ᱡᱚᱛᱚᱱᱟᱜ ᱦᱟᱛᱟᱣ ᱢᱮ ᱟᱨ ᱪᱤᱠᱟᱹᱭᱟᱵᱚᱱ ᱟᱵᱚ ᱥᱟᱱᱛᱟᱲ ᱢᱤᱫᱫᱤᱱ ᱦᱤᱞᱳᱜ ᱫᱚ ᱱᱚᱣᱟ ᱵᱩᱨᱩ ᱮᱱᱛᱮᱫ ᱵᱤᱨ ᱵᱩᱨᱩ ᱪᱟᱵᱟᱜᱼᱟ ᱛᱚᱠᱷᱚᱱ ᱫᱚ ᱪᱮᱫ ᱵᱚᱱ ᱪᱤᱠᱟᱹᱭᱟ ᱟᱨ ᱥᱟᱱᱛᱟᱲ ᱫᱚ ᱪᱮᱫ ᱪᱤᱠᱟᱹᱟᱜᱼᱟ ᱫᱤᱠᱩ ᱫᱚ ᱵᱟᱝ ᱠᱚ ᱞᱟᱡᱟᱜᱼᱟ ᱟᱨ ᱥᱟᱱᱛᱟᱲ ᱡᱟᱛᱤ ᱫᱚ ᱟᱹᱰᱤᱜᱟᱱ ᱜᱮ ᱯᱟᱲᱦᱟᱣ ᱛᱮᱦᱚᱸ ᱵᱚᱱ ᱱᱤᱪᱩ ᱜᱮᱭᱟ ᱚᱱᱟᱛᱮᱧ ᱞᱟᱹᱭᱟ ᱟᱵᱚ ᱦᱚᱸ ᱫᱤᱠᱩ ᱠᱚ ᱞᱮᱠᱟᱵᱚᱱ ᱪᱮᱛᱚᱱᱟᱜ ᱢᱟ ᱪᱮᱫᱟᱜ ᱥᱮ ᱩᱱᱠᱩ ᱩᱱᱠᱩ ᱠᱚ ᱫᱟᱲᱮᱭᱟᱜ ᱠᱟᱱᱟ ᱟᱵᱚ ᱪᱤᱠᱟᱹ ᱵᱟᱵᱚᱱ ᱫᱟᱲᱮᱭᱟᱜᱼᱟ ᱚᱱᱟᱛᱮᱧ ᱞᱟᱹᱭᱟ ᱟᱵᱚ ᱦᱚᱸ ᱩᱱᱠᱩ ᱞᱮᱠᱟ ᱦᱩᱰᱤᱝ ᱢᱟᱪᱷᱟ ᱡᱟᱭᱜᱟᱨᱮ ᱡᱮᱢᱚᱱ ᱟᱭᱢᱟ ᱥᱚᱵᱡᱤ ᱥᱚᱵᱡᱤ ᱠᱚᱵᱚᱱ ᱪᱟᱥ ᱫᱟᱲᱮᱭᱟᱜ ᱢᱟ ᱤᱧ ᱟᱥᱚᱜ ᱟᱹᱧ